ᱦᱮᱸ ᱟᱫᱚ ᱵᱮᱵᱽᱥᱟ ᱠᱷᱮᱛᱤ ᱵᱟᱹᱲᱤ ᱟᱵᱚ ᱢᱟ ᱠᱷᱮᱛᱤ ᱵᱟᱹᱲᱤ ᱦᱚᱲ ᱠᱟᱱᱟᱵᱚᱱ ᱟᱞᱮᱭᱟᱜ ᱵᱮᱵᱽᱥᱟ ᱫᱚ ᱰᱷᱮᱨ ᱫᱚ ᱦᱩᱲᱩ ᱠᱷᱮᱛᱤ ᱛᱟᱵᱚᱱ ᱦᱩᱭᱩᱜ ᱠᱟᱱᱟ ᱛᱟᱨᱯᱚᱨᱵᱟᱫ ᱩᱛᱩ ᱠᱚ ᱵᱤᱞᱟᱹᱛᱤ ᱵᱮᱸᱜᱟᱲ ᱮᱢᱟᱱ ᱛᱮᱢᱟᱱ ᱪᱟᱥ ᱵᱟᱲᱟ ᱠᱟᱛᱮᱫ ᱵᱚᱦᱩᱛ ᱵᱮᱵᱽᱥᱟ ᱫᱚ ᱦᱩᱭᱩᱜ ᱠᱟᱱ ᱜᱮᱭᱟ ᱞᱮᱠᱤᱱ ᱚᱱᱟ ᱢᱤᱫ ᱫᱷᱟᱣ ᱜᱮ ᱦᱩᱭᱩᱜ ᱠᱟᱱᱟ ᱮᱱ ᱨᱮᱦᱚᱸ ᱜᱮ ᱜᱤᱫᱟᱹᱨ ᱯᱤᱫᱟᱹᱨ ᱠᱚ ᱛᱷᱚᱲᱟ ᱢᱟᱨᱟᱝ ᱦᱚᱲ ᱞᱟᱹᱜᱤᱫ ᱛᱮ ᱢᱟᱨᱟᱝ ᱤᱡ ᱠᱚᱲᱟ ᱜᱤᱫᱟᱹᱨ ᱢᱮᱛᱟ ᱫᱤᱭᱟᱹᱧ ᱡᱮ ᱢᱟᱱᱮ ᱮᱭᱟ ᱢᱤᱫᱴᱟᱝ ᱞᱩᱜᱽᱲᱤ ᱫᱚᱠᱟᱱᱤᱧ ᱠᱷᱩᱞᱟᱹᱣ ᱟᱢᱟ ᱠᱤᱪᱨᱤᱡ ᱫᱚᱠᱟᱱ ᱚᱸᱰᱮ ᱠᱷᱚᱱ ᱜᱮ ᱢᱟᱱᱮ ᱛᱚ ᱠᱤᱪᱨᱤᱡ ᱫᱚᱠᱟᱱ ᱟᱵᱚᱣᱟᱜ ᱥᱟᱱᱛᱟᱲ ᱫᱚᱠᱟᱱ ᱢᱟ ᱚᱠᱚᱭ ᱦᱚᱸ ᱦᱮᱡ ᱜᱮ ᱵᱟᱠᱚ ᱦᱤᱡᱩᱜᱼᱟ ᱛᱚ ᱚᱱᱟ ᱵᱟᱰᱟᱭ ᱠᱤᱫᱟᱹᱧ ᱡᱮ ᱢᱟᱱᱮ ᱢᱚᱵᱟᱭᱤᱞ ᱨᱮ ᱟᱲᱟᱜ ᱞᱮᱠᱷᱟᱱ ᱛᱚ ᱥᱟᱱᱟᱢ ᱥᱟᱱᱛᱟᱲ ᱠᱚᱠᱚ ᱵᱟᱰᱟᱭ ᱠᱮᱫᱟ ᱡᱮ ᱢᱟᱱᱮ ᱱᱚᱰᱮ ᱢᱤᱫᱴᱟᱝ ᱥᱟᱱᱛᱟᱲ ᱫᱚᱠᱟᱱ ᱠᱷᱩᱞᱟᱹᱣ ᱠᱟᱫᱟᱭ ᱟᱨ ᱟᱵᱚ ᱦᱚᱲ ᱠᱟᱱᱟᱭ ᱛᱚ ᱚᱱᱠᱟ ᱚᱱᱠᱟ ᱠᱟᱛᱮᱫ ᱜᱤᱫᱟᱹᱨ ᱴᱟ ᱛᱷᱚᱲᱟ ᱵᱚᱦᱩᱛ ᱯᱚᱭᱥᱟ ᱠᱟᱢᱟᱣ ᱨᱮᱭᱟᱜ ᱟᱨᱡᱟᱣ ᱨᱮᱭᱟᱜ ᱛᱟᱭ ᱩᱯᱟᱹᱭ ᱦᱩᱭᱮᱱᱟ ᱟᱹᱰᱤ ᱱᱟᱯᱟᱭ ᱮᱠᱫᱚᱢ ᱪᱟᱞᱟᱣ ᱮᱱ ᱠᱷᱟᱱ ᱚᱱᱠᱟ ᱠᱟᱛᱮ ᱟᱵᱚᱣᱟᱜ ᱵᱮᱵᱽᱥᱟ ᱠᱚ ᱛᱟᱵᱚᱱ ᱪᱟᱞᱟᱜ ᱠᱟᱱᱟ ᱟᱨ ᱪᱟᱞᱟᱣ ᱦᱤᱡᱩᱜ ᱠᱟᱱᱟ ᱟᱹᱰᱤ ᱱᱟᱯᱟᱭ ᱜᱮ ᱵᱟᱥ ᱟᱹᱞᱤᱧ ᱤᱱᱟᱹᱜ ᱜᱮᱞᱤᱧ ᱢᱮᱱᱟ